ᱦᱮᱞᱳ ᱫᱩᱨᱡᱚ ᱵᱟᱹᱵᱩ ᱤᱧ ᱱᱚᱰᱮ ᱩᱞᱜᱷᱩᱴᱩ ᱠᱷᱚᱡ ᱤᱧ ᱨᱚᱲᱫᱟ ᱥᱩᱠᱚᱞ ᱥᱚᱨᱮᱱ ᱤᱧ ᱱᱚᱣᱟ ᱟᱢᱟᱜ ᱥᱟᱢ ᱵᱟᱡᱟᱨ ᱨᱮ ᱪᱟᱞᱟᱣ ᱠᱟᱛᱮᱫ ᱪᱮᱭᱟᱨ ᱴᱮᱵᱤᱞ ᱵᱩᱠᱟᱹᱧ ᱟᱫᱚ ᱤᱧ ᱱᱚᱸᱰᱮ ᱛᱤᱱᱟᱹᱜ ᱵᱟᱡᱮᱴ ᱯᱟᱲᱟᱣ ᱤᱧᱟᱹ ᱚᱱᱟ ᱤᱧ ᱵᱟᱰᱟᱭ ᱥᱟᱱᱟᱭᱮᱫᱤᱧᱟ ᱢᱮᱱᱠᱷᱟᱱ ᱟᱢ ᱱᱚᱣᱟ ᱠᱚ ᱞᱟᱹᱭᱟᱹᱧ ᱢᱮ ᱤᱧ ᱤᱧᱟᱹᱜ ᱴᱟᱹᱭᱤᱢ ᱪᱟᱞᱟᱣ ᱠᱟᱛᱮᱫ ᱤᱧ ᱱᱚᱣᱟ ᱠᱚ ᱜᱟᱯᱟ ᱤᱧᱟᱹᱜ ᱚᱲᱟᱜ ᱦᱚᱲ ᱤᱫᱤ ᱠᱟᱛᱮᱫ ᱱᱚᱣᱟ ᱠᱚ ᱟᱹᱜᱩᱭᱟ